ᱚᱱᱠᱟ ᱢᱟ ᱰᱷᱮᱨ ᱮᱠᱡᱤᱵᱤᱥᱚᱱ ᱠᱚᱨᱮᱢᱟ ᱵᱟᱹᱧ ᱪᱟᱞᱟᱣᱟ ᱛᱳ ᱥᱠᱩᱞ ᱠᱚᱞᱮᱡᱽ ᱥᱮᱱ ᱠᱷᱚᱱ ᱪᱟᱞᱟᱣᱟᱹᱧ ᱯᱨᱚᱜᱨᱟᱢ ᱠᱚᱨᱮᱜ ᱰᱮᱱᱥ ᱯᱨᱳᱜᱨᱟᱢ ᱥᱤᱝᱜᱤᱝ ᱯᱨᱳᱜᱨᱟᱢ ᱠᱚᱨᱮ ᱛᱳ ᱱᱟᱯᱟᱭ ᱜᱮ ᱦᱩᱭᱩᱜᱼᱟ ᱚᱱᱟ ᱠᱚᱨᱮ ᱡᱮᱢᱚᱱ ᱥᱠᱩᱞ ᱥᱮᱱ ᱠᱷᱚᱱ ᱥᱠᱩᱞ ᱠᱷᱚᱱ ᱫᱚ ᱠᱚᱢ ᱛᱚ ᱠᱚᱞᱮᱡᱽ ᱠᱷᱚᱱᱤᱧ ᱪᱟᱞᱟᱣᱟ ᱪᱟᱭᱵᱟᱥᱟ ᱟᱨ ᱱᱚᱸᱰᱮ ᱥᱟᱸᱪᱤ ᱵᱤᱥᱱᱩᱯᱩᱨ ᱯᱨᱳᱜᱨᱟᱢ ᱦᱩᱭᱩᱜᱼᱟ ᱵᱷᱤᱲ ᱜᱮ ᱢᱟᱱᱮ ᱢᱤᱫᱴᱟᱱ ᱦᱚᱞ ᱞᱮᱠᱟᱱᱟᱜ ᱠᱟᱱᱟ ᱛᱳ ᱦᱚᱞᱨᱮ ᱟᱹᱰᱤ ᱥᱮᱬᱟ ᱟᱹᱰᱤ ᱥᱮᱬᱟ ᱦᱚᱞ ᱠᱟᱱᱟ ᱚᱸᱰᱮ ᱟᱹᱰᱤ ᱨᱚᱠᱚᱢ ᱦᱚᱲ ᱠᱚ ᱦᱤᱡᱩᱜᱼᱟ ᱡᱚᱛᱚᱜᱮ ᱟᱨ ᱚᱱᱟ ᱦᱚᱞ ᱯᱮᱨᱮᱡ ᱦᱚᱲ ᱠᱚ ᱛᱟᱦᱮᱱᱟ ᱨᱟᱹᱥᱠᱟᱹ ᱜᱮ ᱵᱩᱡᱷᱟᱹᱜᱼᱟ ᱦᱚᱞ ᱯᱮᱨᱮᱡ ᱦᱚᱲ ᱠᱚ ᱛᱟᱦᱮᱱᱟ ᱧᱮᱞ ᱡᱚᱝ ᱦᱚᱸ ᱯᱨᱳᱜᱨᱟᱢ ᱦᱚᱸ ᱵᱮᱥᱜᱮ ᱦᱩᱭᱩᱜᱼᱟ ᱯᱨᱳᱜᱨᱟᱢ ᱵᱮᱥ ᱦᱩᱭᱩᱜᱼᱟ ᱰᱮᱱᱥ ᱦᱩᱭᱩᱜᱼᱟ ᱢᱚᱰᱮᱞᱤᱝ ᱦᱩᱭᱩᱜᱼᱟ ᱟᱨ ᱥᱤᱝᱜᱤᱝ ᱦᱩᱭᱩᱜᱼᱟ ᱱᱟᱴᱚᱠ ᱦᱩᱭᱩᱜᱼᱟ ᱡᱚᱛᱚ ᱞᱮᱠᱟᱱᱟᱜ ᱜᱮ ᱯᱨᱳᱜᱨᱟᱢ ᱨᱮ ᱦᱩᱭᱩᱜᱼᱟ ᱛᱳ ᱟᱞᱟᱜᱽ ᱟᱞᱟᱜᱽ ᱞᱮᱵᱮᱞ ᱨᱮᱱ ᱠᱚ ᱛᱟᱦᱮᱱᱟ ᱦᱩᱰᱤᱧ ᱜᱤᱫᱽᱨᱟᱹ ᱠᱚᱠᱚ ᱛᱟᱦᱮᱱᱟ ᱥᱠᱩᱞ ᱜᱤᱫᱽᱨᱟᱹ ᱠᱚ ᱯᱷᱤᱨ ᱠᱚᱞᱮᱡᱽ ᱠᱚ ᱠᱚᱞᱮᱡᱽ ᱜᱤᱫᱽᱨᱟᱹ ᱠᱚ ᱵᱟᱦᱨᱮ ᱠᱚᱨᱮᱱ ᱠᱚ ᱡᱟᱦᱟᱸ ᱛᱤᱱᱟᱹᱜ ᱜᱮ ᱢᱟᱱᱮ ᱟᱨᱴ ᱨᱮᱱ ᱡᱟᱦᱟᱸ ᱛᱤᱱᱟᱹᱜ ᱜᱮ ᱟᱨᱴᱤᱥᱴ ᱠᱚ ᱡᱚᱛᱚ ᱞᱮᱠᱟᱱ ᱠᱚᱜᱮ ᱛᱟᱦᱮᱱᱟᱠᱚ ᱚᱸᱰᱮ ᱧᱮᱞ ᱪᱮᱦᱨᱟ ᱵᱩᱡᱷᱟᱹᱜᱼᱟ ᱟᱹᱰᱤ ᱨᱟᱹᱥᱠᱟᱹ ᱚᱱᱩᱵᱷᱚᱵᱽ ᱦᱤᱡᱩᱜᱼᱟ ᱨᱟᱹᱥᱠᱟᱹ ᱵᱩᱡᱷᱟᱹᱜᱼᱟ ᱟᱨ ᱡᱟᱦᱟᱱᱟᱜ ᱚᱱᱠᱟᱱ ᱮᱠᱡᱤᱵᱷᱤᱥᱮᱱ ᱠᱚᱢᱟ ᱵᱟᱹᱧ ᱪᱟᱞᱟᱣᱟ ᱡᱟᱦᱟᱸ ᱨᱤᱧ ᱪᱟᱞᱟᱣᱟ ᱮᱸᱰᱮᱱᱟᱜ ᱜᱤᱧ ᱞᱟᱹᱭᱮᱜᱼᱟ ᱚᱱᱩᱵᱷᱚᱵ ᱫᱚ ᱨᱟᱹᱥᱠᱟᱹ ᱜᱮ ᱵᱩᱡᱷᱟᱹᱜᱼᱟ ᱚᱸᱰᱮᱱᱟᱜ ᱢᱚᱱᱮ ᱠᱚ ᱨᱟᱹᱥᱠᱟᱹ ᱜᱚᱫᱚᱜᱼᱟ